ᱨᱮᱥᱴᱩᱨᱮᱱᱴ ᱨᱮ ᱠᱚᱞᱟᱨᱤᱠ ᱵᱷᱮᱡᱟᱭ ᱢᱮᱛᱟ ᱫᱤᱧᱟᱹ ᱢᱮᱱᱠᱷᱟᱱ ᱤᱧ ᱵᱟᱹᱧ ᱵᱷᱮᱡᱟᱣᱟᱫᱮᱭᱟ ᱟᱨ ᱵᱟᱹᱧ ᱟᱹᱜᱩ ᱦᱚᱴᱚ ᱟᱫᱮ ᱠᱷᱟᱱ ᱟᱹᱰᱤ ᱥᱚᱠᱛᱚᱭ ᱨᱳᱦᱮᱫ ᱠᱤᱫᱤᱧᱟ ᱢᱮᱛᱟ ᱫᱤᱧᱟᱹᱭ ᱛᱤᱥᱛᱮᱢ ᱟᱹᱜᱩᱣᱟᱹᱧᱟ ᱛᱚᱵᱮ ᱤᱧ ᱚᱱᱟ ᱰᱮᱴ ᱤᱧ ᱮᱢᱟᱫᱮᱭᱟ ᱚᱱᱟ ᱰᱮᱴ ᱨᱮ ᱟᱡ ᱵᱟᱭ ᱟᱹᱜᱩ ᱫᱟᱲᱮᱭᱟᱫᱤᱧ ᱠᱷᱟᱱ ᱵᱟᱹᱧ ᱟᱹᱜᱩ ᱵᱟᱹᱧ ᱤᱫᱤ ᱫᱟᱲᱮᱭᱟᱫᱮ ᱠᱷᱟᱱ ᱟᱹᱰᱤ ᱥᱚᱠᱛᱚᱭ ᱨᱳᱦᱮᱫ ᱠᱤᱫᱤᱧᱟᱭ ᱡᱮ ᱢᱮᱱᱛᱮᱫ ᱵᱟᱢ ᱟᱹᱜᱩ ᱫᱟᱲᱮᱭᱟᱜᱱᱟ ᱟᱹᱰᱤ ᱥᱚᱠᱛᱚ ᱢᱟᱱᱮ ᱟᱹᱰᱤ ᱥᱚᱠᱛᱚᱭ ᱨᱳᱦᱮᱫ ᱠᱮᱫᱤᱧᱟ ᱢᱮᱱᱛᱮ ᱠᱤ ᱱᱚᱣᱟᱧ ᱢᱮᱛᱟᱜ ᱢᱮᱭᱟ ᱟᱢ ᱦᱟᱱᱟ ᱪᱮᱫᱟᱜ ᱮᱢ ᱟᱹᱜᱩ ᱟᱹᱫᱤᱧᱟ ᱚᱱᱟ ᱦᱚᱭ ᱢᱮᱛᱟ ᱫᱤᱧᱟ ᱫᱚᱥᱟᱨ ᱦᱤᱞᱳᱜ ᱤᱧ ᱤᱫᱤ ᱟᱫᱮ ᱠᱷᱟᱱ ᱚᱱᱠᱟᱭ ᱢᱮᱛᱟᱫᱤᱧᱟᱹ ᱱᱚᱣᱟ ᱪᱮᱫᱟᱜ ᱮᱢ ᱟᱹᱜᱩ ᱟᱹᱫᱤᱧᱟ ᱦᱟᱱᱟᱧ ᱢᱮᱛᱟᱫ ᱢᱮ ᱛᱟᱦᱮᱱᱟ ᱢᱮᱱ ᱠᱷᱟᱱ ᱵᱟᱹᱧ ᱤᱫᱤᱭᱟᱫᱮ ᱠᱷᱟᱱ ᱟᱹᱰᱤ ᱥᱚᱠᱛᱚᱭ ᱨᱳᱦᱮᱫ ᱠᱤᱫᱤᱧᱟ ᱟᱨ ᱨᱳᱦᱮᱫ ᱠᱟᱛᱮᱫ ᱟᱹᱰᱤ ᱥᱚᱠᱛᱚᱭ ᱨᱳᱦᱮᱫ ᱠᱤᱫᱤᱧᱟ ᱟᱨ ᱛᱟᱭᱚᱢᱮ ᱨᱩᱣᱟᱹᱲᱮᱱ ᱠᱷᱟᱱ ᱫᱚᱥᱟᱨ ᱦᱤᱞᱳᱜ ᱦᱚᱸ ᱚᱱᱠᱟ ᱜᱮᱧ ᱟᱹᱜᱩ ᱠᱮᱫᱼᱟ ᱮᱴᱟᱜᱟ ᱜᱮ ᱚᱱᱟ ᱵᱟᱝ ᱛᱟᱦᱮᱸ ᱞᱮᱱᱟ ᱛᱚᱵᱮ ᱩᱱ ᱦᱚᱸ ᱥᱚᱠᱛᱚᱭ ᱨᱳᱦᱮᱫ ᱠᱤᱫᱤᱧᱟᱭ ᱱᱚᱝᱠᱟᱱᱟᱢ ᱮᱢ ᱟᱹᱜᱩ ᱠᱮᱫᱼᱟ ᱢᱮᱱᱛᱮᱫ ᱮᱴᱟᱜᱟ ᱤᱧ ᱢᱮᱛᱟᱜ ᱢᱮᱭᱟ ᱟᱢ ᱫᱚ ᱡᱟᱦᱟᱸ ᱡᱟᱱ ᱵᱩᱡᱽ ᱠᱟᱛᱮᱫ ᱦᱚᱸ ᱵᱟᱢ ᱵᱩᱡᱷᱟᱹᱣᱮᱫᱼᱟ ᱤᱧ ᱡᱟᱦᱟᱸᱧ ᱚᱰᱟᱨ ᱟᱠᱟᱫᱼᱟ ᱚᱱᱟ ᱵᱟᱝ ᱛᱟᱦᱮᱸ ᱠᱟᱱᱟ ᱤᱧ ᱱᱚᱣᱟ ᱫᱚ ᱱᱚᱣᱟ ᱡᱚᱢᱟᱜ ᱤᱧ ᱚᱰᱟᱨ ᱞᱮᱫᱼᱟ ᱱᱚᱣᱟ ᱛᱷᱟᱹᱨᱤ ᱵᱟᱹᱴᱤ ᱯᱞᱮᱴ ᱠᱚ ᱚᱰᱟᱨ ᱞᱟᱜᱼᱟ ᱱᱚᱣᱟ ᱚᱱᱟ ᱚᱰᱟᱨ ᱨᱮ ᱵᱟᱹᱱᱩᱜᱼᱟ ᱰᱤᱥ ᱯᱚᱡᱮᱴᱚᱞ ᱠᱟᱞᱮᱨᱤᱱ ᱚᱰᱟᱨ ᱥᱟᱶ ᱰᱤᱥᱯᱚᱡᱮᱴ ᱠᱚᱞᱮᱨᱤᱱ ᱟᱨ ᱯᱞᱮᱴ ᱠᱚᱫᱚ ᱥᱮᱞᱮᱫ ᱞᱟᱹᱠᱛᱤ ᱛᱟᱦᱮᱸ ᱠᱟᱱᱟ ᱛᱚᱵᱮ ᱚᱱᱟ ᱠᱚ ᱱᱚᱣᱟ ᱥᱟᱞᱟᱜ ᱵᱟᱹᱱᱩᱜᱼᱟ ᱡᱟᱦᱟᱸ ᱡᱷᱟᱢᱮᱞᱟ ᱵᱷᱮᱜᱟᱨ ᱟᱢᱟᱜ ᱡᱚᱢᱟᱜ ᱱᱤᱭᱟᱹ ᱫᱲᱮᱭᱟᱜ ᱟᱢ ᱚᱱᱟ ᱠᱚ ᱦᱚᱸ ᱵᱟᱹᱱᱩᱜᱼᱟ ᱱᱚᱣᱟ ᱨᱮᱫᱚ